ᱟᱹᱪᱩᱨᱚᱜ ᱞᱟᱹᱜᱤᱫ ᱛᱮᱫᱚ ᱡᱟᱦᱟᱸ ᱠᱚ ᱞᱟᱹᱠᱛᱤ ᱠᱟᱱᱟ ᱚᱱᱟ ᱠᱚᱫᱚ ᱥᱮᱛᱟᱜ ᱨᱮ ᱵᱮᱨᱮᱫ ᱠᱟᱛᱮᱫ ᱯᱷᱟᱨᱪᱟ ᱵᱟᱲᱟ ᱠᱟᱛᱮᱫ ᱧᱤᱨᱟᱜ ᱚᱰᱚᱠ ᱦᱩᱭᱩᱜᱼᱟ ᱡᱟᱛᱮ ᱦᱚᱲᱢᱚ ᱯᱷᱤᱴ ᱛᱟᱦᱮᱱ ᱢᱟ ᱦᱚᱲᱢᱚ ᱨᱮ ᱮᱱᱟᱨᱡᱤ ᱛᱟᱦᱮᱱ ᱢᱟ ᱛᱟᱨᱯᱚᱨᱮ ᱢᱟᱨᱟᱝ ᱢᱟᱨᱟᱝ ᱵᱩᱨᱩ ᱛᱮ ᱛᱮᱜᱮᱞᱮ ᱪᱟᱞᱟᱜ ᱛᱮᱜᱮᱞᱮ ᱡᱟᱦᱟᱸ ᱡᱤᱱᱤᱥ ᱠᱚ ᱫᱚᱨᱠᱟᱨ ᱚᱱᱟ ᱡᱤᱱᱤᱥᱫᱚ ᱫᱟᱜ ᱵᱚᱛᱚᱞ ᱡᱚᱢᱟᱜ ᱧᱩᱣᱟᱜ ᱚᱱᱠᱟᱱ ᱡᱤᱱᱤᱥᱜᱮ ᱫᱚᱦᱚ ᱠᱟᱛᱮᱫ ᱵᱩᱨᱩ ᱟᱹᱪᱩᱨ ᱫᱚ ᱵᱷᱟᱹᱞᱤᱭᱟ ᱥᱮ ᱵᱩᱨᱩ ᱫᱚᱢ ᱫᱮᱡ ᱫᱟᱲᱮᱭᱟᱜᱼᱟ ᱚᱱᱟ ᱛᱮᱜᱮ ᱞᱟᱹᱠᱛᱤ ᱡᱤᱱᱤᱥ ᱫᱚ ᱠᱟᱱᱟ ᱟᱨ ᱮᱴᱟᱜᱟᱜ ᱫᱚ ᱱᱚᱣᱟ